ᱤᱧ ᱢᱤᱫ ᱫᱤᱱ ᱮᱢᱚᱱ ᱡᱤᱱᱤᱥ ᱤᱧ ᱵᱟᱹᱲᱤᱡ ᱠᱟᱫᱟ ᱡᱮ ᱱᱤᱭᱟᱹ ᱫᱚ ᱠᱟᱱᱟ ᱵᱟᱨᱯᱮ ᱫᱤᱱ ᱞᱟᱦᱟ ᱨᱮᱭᱟᱜ ᱟᱞᱮ ᱚᱲᱟᱜ ᱨᱮ ᱪᱷᱟᱹᱴᱭᱟᱹᱨ ᱦᱩᱭᱩᱜ ᱠᱟᱱ ᱛᱟᱦᱮᱱᱟ ᱜᱤᱫᱽᱨᱟᱹ ᱞᱮ ᱪᱷᱟᱹᱴᱭᱟᱹᱨ ᱫᱮ ᱠᱟᱱ ᱛᱟᱦᱮᱱᱟ ᱛᱚ ᱯᱮᱲᱟ ᱠᱚᱠᱚ ᱦᱮᱡ ᱵᱟᱲᱟ ᱠᱟᱱ ᱛᱟᱦᱮᱸ ᱨᱮᱦᱚᱸ ᱥᱟᱸᱜᱮ ᱧᱚᱜ ᱜᱮ ᱟᱫᱚ ᱩᱱᱠᱩ ᱞᱟᱹᱜᱤᱫ ᱫᱟᱠᱟ ᱩᱛᱩ ᱠᱚᱜᱮᱧ ᱤᱥᱤᱱᱮᱜ ᱠᱟᱱ ᱛᱟᱦᱮᱱᱟ ᱟᱫᱚ ᱮᱢᱚᱱᱤᱧ ᱠᱟᱹᱢᱤᱠᱟᱫᱟ ᱡᱮ ᱫᱟᱠᱟ ᱦᱚᱸᱧ ᱨᱚᱝᱜᱚ ᱦᱚᱪᱚ ᱠᱟᱫᱟ ᱟᱨ ᱩᱛᱩ ᱨᱮ ᱵᱩᱞᱩᱝ ᱦᱚᱸᱧ ᱡᱟᱹᱥᱛᱤ ᱠᱟᱫᱟ ᱩᱛᱩ ᱨᱮ ᱵᱩᱞᱩᱝ ᱦᱚᱸᱧ ᱡᱟᱹᱥᱛᱤᱭ ᱠᱟᱫᱟ ᱟᱫᱚ ᱡᱚᱠᱷᱚᱱ ᱡᱚᱢ ᱫᱟᱠᱚ ᱛᱚᱠᱷᱚᱱ ᱠᱚ ᱢᱤᱛᱟᱹᱧ ᱠᱟᱱᱟ ᱪᱮᱫ ᱵᱮᱱ ᱠᱟᱹᱢᱤᱭ ᱠᱟᱫᱟ ᱟᱫᱚᱧ ᱢᱮᱛᱟᱭ ᱠᱟᱱᱟ ᱪᱮᱫ ᱞᱤᱧ ᱠᱟᱹᱢᱤ ᱠᱟᱫᱟ ᱪᱮᱫ ᱜᱮ ᱵᱟᱝ ᱟᱫᱚ ᱛᱚᱵᱮ ᱛᱚᱠᱷᱚᱱ ᱠᱚ ᱢᱤᱛᱟᱹᱧ ᱠᱟᱱᱟ ᱩᱛᱩᱨᱮ ᱵᱩᱞᱩᱝ ᱡᱟᱹᱥᱛᱤ ᱟᱠᱟᱱ ᱛᱟᱢᱟ ᱟᱫᱚᱹᱧ ᱢᱮᱱᱫᱟ ᱡᱮ ᱪᱤᱠᱟ ᱠᱟᱛᱮᱧ ᱤᱭᱟᱹᱭᱟ ᱟᱫᱚ ᱫᱟᱜ ᱤᱧ ᱫᱩᱞ ᱟᱫᱟ ᱫᱟᱜ ᱤᱧ ᱫᱩᱞ ᱟᱫᱟ ᱟᱨᱤᱧ ᱦᱮᱰᱮᱡ ᱛᱷᱚᱲᱟ ᱜᱟᱱᱤᱧ ᱦᱮᱰᱮᱡ ᱦᱮᱰᱮᱡ ᱢᱮᱥᱟ ᱦᱚᱪᱚ ᱠᱮᱫᱟ ᱵᱟᱝ ᱟᱫᱚ ᱚᱱᱟᱛᱮ ᱩᱛᱩ ᱫᱚ ᱟᱨᱚ ᱵᱮᱥᱜᱮ ᱨᱩᱣᱟᱹᱲᱮᱱ ᱛᱤᱧᱟᱹ